ᱦᱮᱸ ᱢᱮᱱᱟᱜᱼᱟ ᱟᱨ ᱚᱱᱟ ᱫᱚ ᱦᱩᱭᱩᱜ ᱠᱟᱱᱟ ᱦᱳᱲᱳ ᱪᱟᱣᱞᱮ ᱟᱨ ᱳᱩᱲᱳ ᱪᱟᱣᱞᱮ ᱫᱚ ᱡᱚᱢ ᱠᱷᱚᱱ ᱦᱚᱸ ᱡᱟ ᱥᱛᱤ ᱜᱮ ᱦᱩᱭᱩᱜ ᱜᱮ ᱠᱷᱟᱹᱛᱤᱨ ᱚᱱᱟ ᱫᱚ ᱡᱚᱛᱚ ᱦᱚᱲ ᱜᱮᱠᱚ ᱟ ᱠᱷᱨᱤᱧᱟ ᱚᱱᱟᱛᱮ ᱚᱱᱟ ᱫᱚ ᱠᱚ ᱵᱮᱯᱥᱟ ᱵᱟ ᱱᱤᱡ ᱮᱫ ᱜᱮᱭᱟ